ᱟᱵᱚ ᱱᱚᱣᱟ ᱥᱩᱨ ᱨᱮ ᱟᱨ ᱵᱟᱝᱢᱟ ᱟᱰᱮ ᱯᱟᱥᱮᱨᱮ ᱢᱤᱫᱴᱟᱝ ᱠᱳᱢᱯᱟᱱᱤ ᱵᱤᱱᱟᱹ ᱠᱩᱞᱤ ᱛᱚᱞᱟᱥ ᱛᱮ ᱡᱩᱢᱤ ᱡᱟᱭᱜᱟ ᱦᱟᱛᱟᱣ ᱞᱟᱹᱜᱤᱫ ᱮ ᱨᱤᱠᱟᱹ ᱠᱮᱜᱼᱟ

ᱡᱚᱵᱚᱨ ᱡᱚᱥᱛᱤ ᱚᱱᱟ ᱦᱟᱥᱟ ᱱᱟᱹᱲᱤ ᱠᱚ ᱤᱫᱤ ᱞᱟᱜᱟᱜ ᱮ ᱪᱮᱥᱴᱟ ᱠᱮᱜᱼᱟ ᱟᱨ ᱚᱸᱰᱮ ᱢᱤᱫᱴᱟᱝ ᱠᱳᱢᱯᱟᱱᱤ ᱠᱟᱹᱨᱠᱷᱟᱱᱟᱭ ᱵᱟᱹᱭᱥᱟᱹᱣᱟ ᱢᱮᱱᱛᱮᱭ ᱴᱷᱟᱹᱣᱠᱟᱹ ᱠᱮᱜᱼᱟ ᱟᱫᱚ ᱱᱤᱭᱟᱹ ᱥᱩᱨ ᱥᱟᱹᱜᱤᱧ ᱨᱮᱱ ᱟᱛᱳ ᱫᱤᱥᱚᱢ ᱦᱚᱲ ᱠᱚᱞᱮ ᱡᱩᱢᱤᱫ ᱮᱱᱟ

ᱦᱟᱥᱟ ᱰᱤᱼᱰᱟᱹᱰᱤ ᱪᱮᱫ ᱞᱮᱠᱟᱨᱮ ᱫᱩᱠ ᱫᱚᱦᱚᱜᱼᱟ ᱚᱱᱟ ᱞᱟᱹᱜᱤᱫ ᱡᱩᱢᱤᱫ ᱞᱮ ᱠᱩᱲᱟᱹᱣ ᱠᱮᱜᱼᱟ ᱟᱨ ᱥᱚᱨᱠᱟᱨ ᱟᱨ ᱵᱟᱝ ᱠᱳᱢᱯᱟᱱᱤ ᱥᱟᱣᱞᱮ ᱥᱟᱱᱟᱢᱱᱟᱭᱮᱱᱟ ᱟᱨ ᱱᱚᱸᱰᱮ ᱫᱚ ᱟᱞᱚ ᱦᱩᱭᱩᱜᱼᱟ ᱢᱮᱱᱛᱮ ᱟᱞᱮᱞᱮ ᱢᱮᱛᱟ ᱫᱮᱭᱟ ᱟᱫᱚ ᱮᱱᱨᱮᱦᱚᱸ ᱟᱡᱟᱨ ᱥᱚᱨᱠᱟᱨᱟᱜ ᱯᱨᱚᱥᱟᱥᱚᱱᱟᱜ ᱫᱟᱲᱮᱛᱮ ᱪᱮᱫᱠᱟᱨᱮ ᱱᱚᱸᱰᱮ ᱠᱷᱟᱱᱤᱧ ᱵᱮᱱᱟᱣᱟ ᱟᱨ ᱦᱚᱲ ᱠᱚ ᱱᱚᱸᱰᱮ ᱠᱷᱚᱱᱤᱧ ᱥᱟᱦᱟ ᱠᱚᱣᱟ ᱚᱱᱟ ᱪᱮᱥᱴᱟᱨᱮ ᱱᱤᱛ ᱦᱟᱹᱵᱤᱡ ᱢᱮᱱᱟᱭ ᱜᱮᱭᱟ